ᱦᱮᱸ ᱦᱮᱸ ᱟᱹᱞᱤᱧ ᱢᱟᱺᱡᱷᱤᱭᱟ ᱞᱤᱧ ᱞᱟᱹᱭᱮᱫᱼᱟ

ᱚᱼᱦᱚ ᱚᱼᱦᱚ ᱛᱤᱱᱟᱹᱜ ᱜᱟᱱ ᱥᱤᱴ ᱟᱫᱚ ᱤᱭᱟᱹ ᱦᱮᱱᱟᱜᱼᱟ ᱠᱷᱟᱹᱞᱤ ᱦᱮᱱᱟᱜᱼᱟ ᱚᱼᱦᱚ ᱛᱟᱦᱞᱮ ᱢᱟ ᱱᱟᱯᱟᱭ ᱠᱟᱛᱷᱟᱜᱮ ᱟᱞᱮᱦᱚᱸ ᱥᱮᱱᱚᱜ ᱨᱮᱭᱟᱜ ᱢᱮᱱ ᱢᱟᱞᱮ ᱢᱮᱱᱵᱟᱲᱟᱭᱮᱫ ᱜᱮ ᱛᱟᱦᱮᱸᱫᱼᱟ ᱢᱮᱱᱠᱷᱟᱱ ᱚᱱᱠᱟ ᱦᱚᱲᱠᱚᱦᱚᱸ ᱵᱮᱥᱴᱷᱤᱠ ᱵᱟᱞᱮ ᱡᱚᱭᱴᱟᱣ ᱜᱚᱫᱚᱜᱠᱟᱱ ᱛᱟᱦᱮᱸᱫᱼᱟ ᱟᱨ ᱡᱚᱠᱷᱚᱱ ᱟᱵᱤᱱ ᱜᱟᱹᱰᱤᱵᱤᱱ ᱤᱫᱤᱭᱮᱫᱼᱟ ᱠᱷᱟᱱᱫᱚ ᱴᱷᱤᱠᱜᱮᱭᱟ ᱛᱚᱵᱮᱞᱮ ᱥᱮᱱᱚᱜᱼᱟ ᱟᱫᱚ ᱪᱮᱫᱞᱮᱠᱟ ᱞᱩᱜᱩᱵᱩᱨᱩ ᱤᱭᱟᱹᱠᱚᱫᱚ ᱵᱷᱟᱲᱟ ᱠᱚᱫᱚᱦᱟᱜ ᱯᱟᱲᱟᱜ ᱠᱟᱱᱟ ᱦᱮᱸ ᱦᱮᱸ ᱟᱪᱪᱷᱟ ᱦᱮᱸ ᱦᱮᱸ ᱦᱮᱸ ᱦᱮᱸ ᱟᱪᱪᱷᱟ ᱦᱳᱭ ᱴᱷᱤᱠᱜᱮᱭᱟ ᱛᱚᱵᱮ ᱟᱹᱞᱤᱧᱟᱜᱦᱚᱸ ᱤᱭᱟᱹᱠᱟᱜᱵᱤᱱ ᱢᱚᱬᱮ ᱜᱚᱴᱟᱝᱜᱮ ᱛᱚᱵᱮ ᱟᱞᱮᱦᱚᱸ ᱦᱳᱭ ᱦᱳᱭ ᱦᱳᱭ ᱦᱮᱸ ᱯᱮᱨᱮᱡᱚᱜᱼᱟ ᱦᱮᱸ ᱦᱮᱸ ᱦᱳᱭ ᱦᱳᱭ

ᱚᱻ ᱥᱚᱵᱽ ᱵᱟᱡᱟᱨ ᱨᱮᱜᱮ ᱛᱚᱵᱮ ᱚᱼᱦᱚ

ᱦᱮᱸ ᱦᱮᱸ ᱴᱷᱤᱠᱜᱮᱭᱟ ᱛᱚᱵᱮ ᱟᱞᱮᱞᱮ ᱨᱮᱰᱤᱜ ᱠᱟᱱᱟᱞᱮ ᱦᱮᱸ ᱦᱮᱸ ᱟᱨ ᱱᱚᱰᱮ ᱡᱚᱠᱷᱚᱱ ᱚᱲᱟᱜᱥᱩᱨ ᱠᱷᱚᱱᱵᱤᱱ ᱤᱫᱤᱭᱟᱵᱤᱱ ᱦᱮᱸ ᱦᱮᱸ ᱚᱼᱦᱮᱸ ᱦᱮᱸ ᱦᱮᱸ

ᱦᱮᱸ ᱦᱮᱸ ᱴᱷᱤᱠᱜᱮᱭᱟ ᱛᱚᱵᱮ ᱴᱷᱤᱠᱜᱮᱭᱟ ᱴᱷᱤᱠ ᱦᱮᱸ ᱦᱮᱸ ᱦᱮᱸ ᱦᱮᱸ ᱴᱷᱤᱠᱜᱮᱭᱟ ᱢᱟ ᱴᱷᱤᱠᱜᱮᱭᱟ ᱡᱚᱦᱟᱨᱜᱮ ᱴᱷᱤᱠ ᱦᱮᱸ ᱢᱟ